ᱦᱮᱸ ᱱᱟᱦᱟᱜ ᱚᱠᱛᱚ ᱨᱮ ᱧᱤᱫᱟᱹ ᱯᱨᱳᱜᱨᱟᱢ ᱫᱚᱢᱮ ᱦᱩᱭᱩᱜ ᱠᱟᱱᱟ ᱚᱱᱟ ᱵᱟᱨᱮᱛᱮ ᱟᱢᱟᱜ ᱫᱤᱥ ᱦᱩᱫᱤᱥ ᱞᱟᱹᱭ ᱚᱫᱚᱨ ᱢᱮ ᱦᱮᱸ ᱱᱚᱣᱟᱫᱚ ᱢᱟᱱᱮ ᱟᱹᱰᱤ ᱟᱹᱰᱤ ᱱᱟᱯᱟᱭ ᱢᱤᱫᱴᱮᱱ ᱠᱩᱠᱞᱤᱢ ᱫᱚᱦᱚ ᱟᱠᱟᱫᱟ ᱦᱮᱸ ᱱᱚᱣᱟ ᱵᱟᱨᱮ ᱛᱮᱫᱚᱧ ᱞᱟᱹᱭᱟ ᱡᱮ ᱱᱚᱜᱼᱚᱭ ᱧᱤᱫᱟᱹ ᱡᱟᱦᱟᱸ ᱯᱨᱳᱜᱨᱟᱢ ᱠᱚ ᱫᱚᱦᱚ ᱦᱩᱭᱩᱜ ᱠᱟᱱᱟ ᱱᱚᱣᱟ ᱨᱮᱫᱚ ᱢᱟᱱᱮ ᱤᱧᱟᱹᱜ ᱤᱧᱟᱹᱜ ᱢᱚᱱᱮ ᱛᱮᱫᱚ ᱟᱨᱠᱤ ᱢᱮᱱᱟᱭ ᱡᱮ ᱵᱷᱟᱞᱮ ᱠᱷᱚᱱ ᱵᱟᱹᱲᱤᱡ ᱜᱮ ᱰᱷᱮᱨ ᱦᱩᱭᱩᱜ ᱠᱟᱱᱟ ᱦᱳᱭᱛᱳ ᱯᱨᱳᱜᱨᱟᱢ ᱠᱚᱫᱚ ᱵᱷᱟᱜᱮ ᱞᱟᱹᱜᱤᱫ ᱜᱮᱠᱚ ᱫᱚᱦᱚᱭᱮᱫᱟ ᱡᱮ ᱡᱟᱛᱮ ᱦᱚᱲ ᱠᱚ ᱦᱤᱡᱩᱜ ᱟᱠᱚ ᱨᱟᱹᱥᱠᱟᱹᱭᱟᱠᱚ ᱦᱮᱸ ᱮᱱᱮᱡ ᱥᱮᱨᱮᱧ ᱟᱠᱚ ᱧᱮᱞ ᱟᱠᱚ ᱠᱤᱱᱛᱩ ᱱᱤᱛᱳᱜ ᱡᱟᱦᱟᱸ ᱧᱮᱞᱚᱜ ᱠᱟᱱᱟ ᱥᱮ ᱦᱮᱸ ᱚᱱᱟᱫᱚ ᱦᱩᱭᱩᱜ ᱠᱟᱱᱟ ᱱᱤᱛᱳᱜ ᱵᱷᱟᱞᱮ ᱠᱷᱚᱡ ᱵᱟᱹᱲᱤᱡᱟᱜ ᱜᱮ ᱰᱷᱮᱨ ᱧᱮᱞᱚᱜ ᱠᱟᱱᱟ ᱪᱮᱫᱟᱜ ᱥᱮ ᱱᱚᱜᱼᱚᱭ ᱡᱮᱢᱚᱱ ᱧᱤᱫᱟᱹ ᱡᱟᱦᱟᱸ ᱯᱳᱨᱳᱜᱮᱨᱟᱢ ᱠᱚᱠᱚ ᱫᱚᱦᱚᱭᱮᱫᱟ ᱚᱱᱟ ᱨᱮᱫᱚ ᱦᱚᱜᱼᱚᱭ ᱢᱟᱱᱮ ᱱᱮᱛᱟᱨ ᱨᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱪᱮᱫ ᱞᱮᱠᱟ ᱠᱚ ᱪᱟᱞᱟᱜ ᱠᱟᱱᱟ ᱠᱚ ᱧᱤᱫᱟᱹ ᱯᱳᱨᱳᱜᱮᱨᱟᱢ ᱧᱮᱞ ᱟᱫᱚ ᱚᱱᱟ ᱧᱤᱫᱟᱹ ᱯᱳᱨᱳᱜᱮᱨᱟᱢ ᱡᱟᱦᱟᱸᱭ ᱧᱮᱞ ᱫᱚᱠᱚ ᱧᱮᱞᱮᱫ ᱜᱮᱭᱟ ᱠᱤᱱᱛᱩ ᱚᱱᱟ ᱥᱟᱶᱛᱮ ᱟᱹᱰᱤ ᱵᱟᱹᱲᱤᱡ ᱵᱟᱹᱲᱡᱤ ᱦᱚᱸ ᱢᱟᱱᱮ ᱠᱟᱹᱢᱤ ᱦᱚᱸᱠᱚ ᱦᱩᱭᱩᱜ ᱠᱟᱱᱟ ᱡᱮᱢᱚᱱ ᱠᱚᱲᱟ ᱜᱤᱫᱽᱨᱟᱹ ᱠᱚ ᱧᱩ ᱦᱟᱺᱰᱤ ᱯᱟᱹᱣᱨᱟᱹ ᱧᱩ ᱠᱟᱛᱮᱫ ᱠᱚ ᱢᱟᱱᱮ ᱠᱚ ᱦᱟᱸᱰᱮ ᱱᱟᱰᱮ ᱠᱚ ᱜᱤᱛᱤᱡ ᱵᱟᱲᱟᱭ ᱠᱟᱱᱟ ᱥᱮ ᱠᱩᱲᱤ ᱜᱤᱫᱽᱨᱟᱹ ᱠᱚᱦᱚᱸ ᱢᱟᱱᱮ ᱚᱲᱟᱜ ᱨᱮᱱ ᱦᱚᱲ ᱞᱟᱹᱭ ᱠᱟᱛᱮᱫ ᱠᱚ ᱪᱟᱞᱟᱜ ᱠᱟᱱᱟ ᱡᱮ ᱱᱚᱝᱠᱟ ᱯᱨᱳᱜᱨᱟᱢ ᱠᱚ ᱧᱮᱞᱼᱞᱮ ᱪᱟᱞᱟᱜ ᱠᱟᱱᱟ ᱚᱲᱟᱜ ᱨᱮᱱ ᱦᱚᱲ ᱦᱚᱠᱚ ᱟᱲᱟᱜ ᱠᱟᱠᱚ ᱠᱟᱱᱟ ᱠᱤᱱᱛᱩ ᱩᱱᱠᱩ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱱᱮᱛᱟᱨ ᱨᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱢᱟᱱᱮ ᱪᱮᱫ ᱤᱧ ᱢᱮᱱᱟ ᱟᱹᱰᱤ ᱵᱟᱹᱲᱤᱡ ᱵᱟᱹᱲᱤᱡ ᱠᱟᱹᱢᱤ ᱠᱚ ᱦᱩᱭᱩᱜ ᱠᱟᱱᱟ ᱠᱩᱲᱤ ᱜᱤᱫᱽᱨᱟ ᱠᱚ ᱥᱟᱶ ᱛᱮᱦᱚᱸ ᱟᱹᱰᱤ ᱵᱟᱹᱲᱤᱡ ᱜᱷᱚᱴᱚᱱᱟ ᱠᱚ ᱜᱷᱚᱴᱟᱜ ᱠᱟᱱᱟ ᱦᱮᱸ ᱠᱚᱲᱟ ᱜᱤᱫᱽᱨᱟᱹ ᱠᱚᱦᱚᱸ ᱡᱮᱢᱚᱱ ᱜᱚᱴᱟ ᱧᱤᱫᱟᱹ ᱜᱚᱴᱟ ᱟᱵᱚ ᱥᱟᱱᱛᱟᱲᱟᱜ ᱫᱚ ᱜᱚᱴᱟ ᱧᱤᱫᱟᱹ ᱯᱳᱜᱨᱟᱢ ᱟᱫᱚ ᱚᱱᱟ ᱜᱚᱴᱟ ᱧᱤᱫᱟᱹ ᱩᱱᱤᱫᱚ ᱚᱠᱟ ᱠᱚᱨᱮ ᱪᱚᱭ ᱪᱤᱠᱟᱹ ᱵᱟᱲᱟᱭ ᱠᱟᱱᱟ ᱵᱟᱭ ᱪᱤᱠᱟᱹ ᱵᱟᱲᱟᱭ ᱠᱟᱱᱟ ᱦᱳᱭᱛᱳ ᱜᱚᱴᱟ ᱧᱤᱫᱟᱹ ᱛᱮ ᱪᱮᱫ ᱜᱮ ᱵᱟᱢ ᱵᱩᱡᱟ ᱥᱮᱛᱟᱜ ᱦᱳᱭᱛᱳᱢ ᱧᱮᱞ ᱮᱫᱟ ᱡᱮ ᱡᱟᱦᱟᱸ ᱱᱟᱜ ᱢᱤᱫᱴᱮᱱ ᱢᱟᱱᱮ ᱵᱟᱹᱲᱤᱡ ᱜᱷᱚᱴᱟᱣ ᱠᱟᱛᱮᱫ ᱫᱩᱲᱩᱵ ᱟᱠᱟᱱᱟ ᱟᱫᱚ ᱚᱱᱟ ᱜᱮᱧ ᱢᱮᱱᱟ ᱱᱮᱛᱟᱨ ᱫᱚ ᱱᱚᱜᱱᱟ ᱧᱤᱫᱟᱹ ᱯᱨᱳᱜᱨᱟᱢ ᱫᱚᱦᱚᱸ ᱫᱚ ᱢᱟᱱᱮ ᱦᱳᱭᱛᱳ ᱨᱟᱹᱥᱠᱟᱹ ᱞᱟᱹᱜᱤᱫ ᱛᱮᱜᱮ ᱫᱚᱦᱚ ᱫᱚᱠᱚ ᱫᱚᱦᱚᱭᱮᱫᱟ ᱟᱫᱚ ᱨᱟᱹᱥᱠᱟᱹ ᱠᱷᱚᱱ ᱫᱚ ᱢᱟᱱᱮ ᱵᱟᱹᱲᱤᱡ ᱜᱮ ᱰᱷᱮᱨ ᱦᱩᱭᱩᱜ ᱠᱟᱱᱟ ᱦᱮᱸ ᱤᱧᱟᱹᱜ ᱢᱮᱫ ᱢᱟᱱᱮ ᱤᱧᱟᱹᱜ ᱧᱮᱞ ᱛᱮᱫᱚ ᱟᱫᱚ ᱚᱱᱟᱜᱮ ᱡᱮ ᱮᱠᱴᱩ ᱢᱟᱱᱮ ᱡᱩᱫᱤ ᱠᱚ ᱧᱤᱫᱟᱹ ᱯᱳᱜᱨᱟᱢ ᱡᱩᱫᱤ ᱠᱚ ᱠᱚᱢ ᱞᱮᱠᱷᱟᱱ ᱟᱨᱠᱤ ᱵᱷᱟᱜᱮᱜᱼᱟ ᱠᱩᱲᱤ ᱜᱤᱫᱽᱨᱟᱹ ᱠᱚᱦᱚᱸ ᱠᱚᱲᱟ ᱜᱤᱫᱽᱨᱟᱹ ᱠᱚᱦᱚᱸ ᱠᱚ ᱱᱟᱥᱮᱱᱟᱜ ᱫᱚᱠᱚ ᱢᱟᱱᱮ ᱥᱩᱫᱷᱨᱟᱹᱣ ᱧᱚᱜᱚᱜ ᱟᱠᱚ ᱱᱤᱭᱟᱹ ᱜᱮ ᱟᱨ ᱡᱩᱫᱤ ᱦᱚᱸ ᱡᱩᱫᱤ ᱠᱚ ᱧᱤᱫᱟᱹ ᱯᱳᱨᱳᱜᱮᱨᱟᱢ ᱠᱚ ᱫᱚᱦᱚᱭᱟ ᱟᱫᱚ ᱡᱮᱢᱚᱱ ᱢᱟᱱᱮ ᱡᱟᱛᱨᱟ ᱠᱳᱢᱤᱴᱤ ᱠᱷᱚᱱ ᱢᱟᱱᱮ ᱪᱮᱫ ᱤᱧ ᱢᱮᱱᱟ ᱵᱷᱳᱞᱮᱱᱴᱤᱭᱟᱨ ᱠᱚ ᱥᱮ ᱥᱤᱠᱩᱨᱤᱴᱤ ᱠᱚ ᱠᱚ ᱡᱩᱫᱤ ᱠᱚ ᱫᱚᱦᱚ ᱠᱟᱠᱚᱣᱟ ᱰᱷᱮᱨ ᱧᱚᱜ ᱠᱷᱟᱡ ᱫᱚ ᱱᱩᱱᱟᱹᱜ ᱜᱟᱱ ᱫᱩᱨᱜᱷᱚᱴᱚᱱᱟ ᱠᱚᱫᱚ ᱦᱳᱭᱛᱳ ᱵᱟᱝ ᱜᱷᱚᱴᱟᱣ ᱫᱟᱲᱮᱭᱟᱜᱼᱟ ᱱᱤᱭᱟᱹ ᱜᱮᱧ ᱞᱟᱹᱭ ᱛᱮᱭᱟᱜ ᱫᱚ ᱛᱟᱦᱮᱸ ᱠᱟᱱ ᱛᱤᱧᱟᱹ